ᱱᱤᱛᱳᱜ ᱥᱚᱢᱚᱭ ᱨᱮ ᱫᱟᱬᱟ ᱠᱚ ᱞᱟᱹᱜᱤᱫ ᱟᱹᱰᱤᱜᱮ ᱥᱩᱵᱤᱫᱷᱟ ᱢᱮᱱᱟᱜᱼᱟ ᱱᱤᱛᱳᱜ ᱫᱚ ᱵᱟᱝ ᱦᱮᱡ ᱠᱟᱛᱮ ᱥᱟᱢᱟᱱ ᱠᱚ ᱵᱷᱮᱡᱟ ᱦᱚᱸ ᱜᱟᱱᱚᱜ ᱠᱟᱱᱟ ᱟᱨ ᱵᱟᱰᱟᱭ ᱫᱟᱲᱮᱭᱟᱜ ᱠᱟᱱᱟ ᱤᱧᱟᱹᱜ ᱥᱟᱶᱛᱟ ᱦᱚᱸ ᱟᱹᱰᱤᱜᱮ ᱥᱩᱵᱤᱫᱷᱟ ᱟᱠᱟᱱᱟ ᱡᱟᱦᱟᱱᱟᱜ ᱡᱤᱱᱤᱥ ᱦᱚᱸ ᱚᱲᱟᱜ ᱟᱹᱛᱩ ᱫᱤᱥᱚᱢ ᱥᱮᱴᱮᱨᱚᱜ ᱠᱟᱱᱟ